ᱛᱤᱨᱞᱟᱹ ᱠᱚ ᱫᱤᱱᱟᱹᱢ ᱦᱤᱞᱳᱜ ᱟᱠᱚᱣᱟᱜ ᱪᱮᱞᱮᱧᱡᱽ ᱥᱟᱶ ᱠᱚ ᱥᱟᱢᱟᱝ ᱫᱟᱯᱨᱟᱢ ᱠᱟᱱᱟ ᱪᱮᱫᱟᱜ ᱥᱮ ᱛᱤᱨᱞᱟᱹ ᱠᱚᱦᱚᱸ ᱱᱤᱡᱮᱥᱥᱚ ᱫᱟᱣ ᱦᱟᱛᱟᱣ ᱞᱟᱹᱜᱤᱫ ᱛᱮ ᱠᱚ ᱟᱬᱜᱚ ᱟᱠᱟᱱᱟ ᱫᱤᱱᱟᱹᱢ ᱫᱤᱱ ᱜᱮ ᱟᱠᱚᱣᱟᱜ ᱡᱤᱭᱚᱱ ᱰᱟᱦᱟᱨ ᱱᱟᱯᱟᱭ ᱞᱟᱹᱜᱤᱫ ᱛᱮ ᱟᱹᱰᱤ ᱜᱮᱠᱚ ᱪᱷᱩᱴᱟᱹᱣ ᱟᱠᱟᱱᱟ ᱟᱨ ᱟᱵᱚᱣᱟᱜ ᱵᱷᱟᱨᱚᱛ ᱨᱮ ᱧᱮᱞ ᱧᱟᱢᱚᱜ ᱠᱟᱱᱟ ᱥᱟᱶᱛᱟᱨᱮ ᱛᱤᱨᱞᱟᱹ ᱠᱚᱣᱟᱜ ᱮᱱᱮᱢ ᱫᱚ ᱟᱹᱰᱤᱜᱮ ᱵᱚᱫᱚᱞᱚᱜ ᱠᱟᱱᱟ ᱪᱮᱫᱟᱜ ᱥᱮ ᱧᱮᱞ ᱧᱟᱢᱚᱜ ᱠᱟᱱᱟ ᱢᱟᱪᱮᱛᱟᱱ ᱰᱟᱠᱴᱟᱨ ᱤᱱᱡᱤᱱᱤᱭᱟᱨ ᱠᱚᱠᱚ ᱵᱮᱱᱟᱜ ᱠᱟᱱᱟ ᱟᱨ ᱟᱵᱚ ᱜᱷᱟᱨᱚᱸᱡᱽ ᱢᱟᱛᱚ ᱟᱹᱰᱤ ᱱᱟᱯᱟᱭ ᱛᱮᱠᱚ ᱥᱚᱦᱞᱮ ᱯᱟᱨᱚᱢ ᱤᱫᱤᱭᱮᱜ ᱛᱟᱵᱳᱱᱟ ᱟᱨᱦᱚᱸ ᱚᱱᱟ ᱞᱮᱠᱟᱱ ᱠᱟ ᱢᱤ ᱛᱟᱞᱟ ᱛᱮᱜᱮ ᱱᱩᱱᱟᱹᱝ ᱨᱟᱥᱛᱟ ᱠᱚ ᱛᱟᱲᱟᱢ ᱤᱫᱤᱭᱮᱫᱟ ᱟᱨ ᱛᱤᱨᱞᱟᱹ ᱠᱚᱫᱚ ᱱᱤᱨᱟᱹᱭ ᱠᱚ ᱵᱩᱡᱷᱟᱹᱣ ᱧᱟᱢ ᱟᱠᱟᱫ ᱛᱮ ᱟᱨᱦᱚᱸ ᱞᱟᱦᱟ ᱥᱮᱫ ᱛᱟᱲᱟᱢ ᱤᱫᱤ ᱞᱟᱹᱜᱤᱫ ᱛᱮ ᱱᱤᱛ ᱦᱟ ᱵᱤᱡ ᱛᱮ ᱥᱮᱪᱮᱫ ᱥᱮᱫ ᱛᱮᱠᱚ ᱞᱟᱦᱟᱜ ᱠᱟᱱᱟ ᱟᱨ ᱱᱚᱣᱟ ᱡᱮᱢᱚᱱ ᱠᱷᱮᱞᱳᱰ ᱵᱮᱴ ᱵᱚᱞ ᱵᱮᱰᱢᱤᱱᱴᱚᱱ ᱵᱚᱡᱷᱟ ᱛᱩᱧ ᱮᱢᱟᱱ ᱮᱢᱟᱱ ᱠᱷᱮᱞᱳᱰ ᱠᱷᱚᱱᱟᱜ ᱦᱚᱸ ᱥᱤᱨᱯᱟᱹ ᱠᱚ ᱦᱟᱢᱮᱴ ᱤᱫᱤᱭᱮᱫᱟ ᱟᱨ ᱟᱹᱰᱤ ᱟᱹᱰᱤ ᱥᱤᱨᱯᱟᱹ ᱦᱟᱢᱮᱴ ᱠᱟᱛᱮᱜ ᱫᱟᱣ ᱠᱚ ᱦᱟᱢᱮᱴ ᱤᱫᱤᱭᱮᱫᱟ ᱟᱹᱰᱤ ᱩᱛᱟᱹᱨ